ᱞᱟᱦᱟ ᱫᱚ ᱴᱮᱞᱤᱯᱷᱳᱱ ᱛᱟᱦᱮᱸ ᱠᱟᱱᱟ ᱴᱮᱞᱤᱯᱷᱳᱱ ᱛᱮᱫᱚ ᱠᱷᱟᱹᱞᱤ ᱨᱚᱯᱚᱲᱚᱜ ᱜᱮ ᱦᱩᱭᱩᱜ ᱠᱟᱱ ᱛᱟᱦᱮᱸᱫᱼᱟ ᱧᱮᱞ ᱧᱮᱯᱮᱞ ᱦᱚᱸ ᱵᱟᱝ ᱦᱩᱭᱩᱜ ᱠᱟᱱ ᱛᱟᱦᱮᱸᱫᱼᱟ ᱛᱟᱨᱯᱚᱨ ᱮᱢᱱᱤ ᱯᱚᱨᱤᱵᱮᱥ ᱨᱮᱭᱟᱜ ᱠᱚ ᱡᱟᱦᱟᱸᱱᱟᱜ ᱚᱱᱞᱟᱭᱤᱱ ᱠᱚ ᱨᱮᱭᱟᱜ ᱠᱟᱹᱢᱤᱦᱚᱨᱟ ᱦᱚᱸ ᱵᱟᱝ ᱦᱩᱭᱩᱜ ᱠᱟᱱ ᱛᱟᱦᱮᱸᱫᱼᱟ ᱟᱨ ᱱᱟᱦᱟᱜ ᱡᱩᱜᱽ ᱨᱮᱫᱚ ᱰᱤᱡᱤᱴᱮᱞ ᱢᱳᱵᱟᱭᱤᱞ ᱟᱹᱜᱩ ᱠᱟᱛᱮᱫ ᱟᱹᱰᱤ ᱜᱟᱱ ᱠᱟᱹᱢᱤ ᱦᱩᱭᱩᱜ ᱠᱟᱱᱟ ᱚᱱᱞᱟᱭᱤᱱ ᱨᱮᱭᱟᱜ ᱠᱟᱹᱢᱤ ᱦᱩᱭᱩᱜ ᱠᱟᱱᱟ ᱛᱟᱨᱯᱚᱨ ᱚᱱᱞᱟᱭᱤᱱ ᱛᱮ ᱯᱟᱲᱦᱟᱣ ᱦᱩᱭᱩᱜ ᱠᱟᱱᱟ ᱚᱱᱞᱟᱭᱤᱱ ᱛᱮ ᱟᱭᱢᱟ ᱠᱤᱪᱷᱩ ᱦᱩᱭᱩᱜ ᱠᱟᱱᱟ ᱛᱳ ᱮᱢᱟᱱ ᱮᱢᱟᱱ ᱠᱚ ᱡᱤᱱᱤᱥ ᱠᱚ ᱦᱩᱭᱩᱜ ᱠᱟᱱᱟ ᱛᱟᱨᱯᱚᱨ ᱵᱷᱤᱰᱭᱳ ᱠᱚᱞ ᱛᱮ ᱩᱱᱤ ᱥᱟᱝ ᱱᱩᱭ ᱧᱮᱯᱮᱞᱚᱜ ᱠᱟᱱᱟᱭ ᱯᱷᱮᱥᱵᱩᱠ ᱛᱮ ᱟᱭᱢᱟ ᱠᱤᱪᱷᱩ ᱧᱮᱞᱚᱜᱚᱜ ᱠᱟᱱᱟ ᱚᱞᱚᱜ ᱯᱟᱲᱦᱟᱜ ᱠᱚᱦᱚᱸ ᱢᱳᱵᱟᱭᱤᱞ ᱨᱮᱜᱮ ᱦᱤᱡᱩᱜ ᱠᱟᱱᱟ ᱟᱨ ᱞᱟᱦᱟ ᱨᱮᱫᱚ ᱚᱱᱟ ᱠᱚᱫᱚ ᱵᱟᱝ ᱛᱟᱦᱮᱸ ᱠᱟᱱᱟ ᱞᱟᱦᱟ ᱫᱚ ᱠᱷᱟᱹᱞᱤ ᱛᱟᱦᱮᱸ ᱠᱟᱱᱟ ᱴᱮᱞᱤᱯᱷᱳᱱ ᱛᱟᱦᱮᱸ ᱠᱟᱱᱟ ᱚᱱᱟ ᱠᱷᱟᱹᱞᱤ ᱯᱷᱳᱱ ᱜᱮ ᱦᱩᱭᱩᱜ ᱠᱟᱱ ᱛᱟᱦᱮᱸᱫᱼᱟ ᱮᱢᱱᱤ ᱠᱤᱪᱷᱩ ᱫᱚ ᱵᱟᱝ ᱦᱩᱭᱩᱜ ᱛᱟᱦᱮᱸᱫᱼᱟ ᱟᱨ ᱛᱮᱦᱤᱧ ᱜᱟᱯᱟ ᱰᱤᱡᱤᱴᱮᱞ ᱢᱳᱵᱟᱭᱤᱞ ᱨᱮᱫᱚ ᱡᱚᱛᱚ ᱠᱤᱪᱷᱩ ᱦᱩᱭᱩᱜ ᱠᱟᱱᱟ ᱚᱱᱞᱟᱭᱤᱱ ᱨᱮ ᱠᱟᱹᱢᱤ ᱦᱩᱭᱩᱜ ᱠᱟᱱᱟ ᱚᱱᱞᱟᱭᱤᱱ ᱨᱮ ᱯᱟᱲᱦᱟᱜ ᱦᱩᱭᱩᱜ ᱠᱟᱱᱟ ᱦᱮᱸ ᱚᱱᱞᱟᱭᱤᱱ ᱛᱮ ᱥᱤᱠᱷᱱᱟᱹᱛ ᱦᱩᱭᱩᱜ ᱠᱟᱱᱟ